ᱱᱤᱛᱳᱜ ᱫᱚ ᱮᱱᱮᱡ ᱥᱮᱨᱮᱧ ᱨᱮᱱᱟᱜ ᱤᱧ ᱞᱟᱹᱭᱮᱫ ᱛᱟᱵᱚᱱᱟ ᱮᱱᱮᱡ ᱥᱮᱨᱮᱧ ᱴᱤᱵᱷᱤ ᱨᱮ ᱦᱤᱡᱩᱜ ᱠᱟᱱᱟ ᱢᱳᱵᱟᱭᱤᱞ ᱨᱮ ᱦᱤᱡᱩᱜ ᱠᱟᱱᱟ ᱧᱮᱞ ᱮᱫᱟ ᱵᱚᱱ ᱵᱮᱥᱟᱜ ᱠᱚᱫᱚ ᱵᱚᱱ ᱨᱟᱹᱥᱠᱟᱹᱜ ᱠᱟᱱᱟ ᱵᱟᱹᱲᱤᱡᱟᱜ ᱠᱚᱫᱚ ᱵᱟᱵᱚᱱ ᱠᱩᱥᱤᱭᱟᱜ ᱠᱟᱱᱟ ᱟᱫᱚ ᱴᱤᱵᱷᱤ ᱢᱳᱵᱟᱭᱤᱞ ᱠᱚᱨᱮ ᱜᱮᱵᱚᱱ ᱧᱮᱞᱟ ᱥᱮ ᱟᱯᱱᱟᱨ ᱛᱮᱦᱚᱸ ᱵᱚᱱ ᱮᱱᱮᱡ ᱥᱮᱨᱮᱧᱟ ᱟᱯᱱᱟᱨ ᱛᱮ ᱫᱮᱱ ᱵᱚᱱ ᱮᱱᱮᱡ ᱥᱮᱨᱮᱧᱟ ᱴᱤᱵᱷᱤ ᱨᱮ ᱧᱮᱞ ᱠᱟᱛᱮᱫ ᱫᱚ ᱵᱟᱵᱚᱱ ᱵᱷᱮᱫᱟᱜᱼᱟ ᱚᱱᱟ ᱦᱚᱸ ᱵᱮᱥᱟᱜ ᱵᱟᱹᱲᱤᱡᱟᱜ ᱢᱮᱱᱟᱜ ᱟᱠᱟᱫᱟ ᱛᱚ ᱵᱮᱥᱟᱜ ᱵᱟᱹᱲᱤᱡᱟᱜ ᱵᱩᱡᱽ ᱠᱟᱛᱮᱫ ᱟᱵᱚ ᱛᱮᱱ ᱛᱮᱵᱚᱱ ᱟᱵᱚ ᱛᱮᱵᱚᱱ ᱮᱱᱮᱡ ᱥᱮᱨᱮᱧᱟ ᱫᱚᱝ ᱨᱮ ᱵᱟᱯᱞᱟ ᱨᱮᱫᱚ ᱫᱚᱝ ᱥᱚᱦᱨᱟᱭ ᱨᱮᱫᱚ ᱥᱚᱦᱨᱟᱭ ᱠᱟᱨᱟᱢ ᱨᱮᱫᱚ ᱠᱟᱨᱟᱢ ᱞᱟᱜᱽᱬᱮ ᱫᱚ ᱞᱟᱜᱽᱬᱮ ᱛᱚ ᱮᱱᱮᱡ ᱥᱮᱨᱮᱧ ᱫᱚ ᱟᱵᱚ ᱫᱚ ᱫᱚᱝ ᱞᱟᱜᱽᱬᱮ ᱵᱟᱦᱟ ᱥᱚᱦᱨᱟᱭ ᱰᱟᱦᱟᱨ ᱰᱟᱱᱴᱟ ᱡᱷᱚᱛᱚ ᱜᱮᱵᱚᱱ ᱟᱵᱚ ᱱᱤᱡᱮᱨ ᱛᱮᱜᱮ ᱵᱚᱱ ᱮᱱᱮᱡ ᱥᱮᱨᱮᱧᱢᱟ ᱚᱱᱟ ᱴᱤᱵᱷᱤ ᱢᱳᱵᱟᱭᱤᱞ ᱠᱚ ᱨᱮᱱᱟᱜ ᱫᱚ ᱛᱮᱫᱚ ᱟᱞᱚ ᱵᱚᱱ ᱵᱷᱮᱫᱟᱣ ᱛᱟᱦᱮᱱ ᱢᱟ ᱱᱤᱡᱮᱨ ᱛᱮ ᱮᱱᱮᱡ ᱥᱮᱨᱮᱧ ᱵᱚᱱ ᱥᱮᱬᱟᱭᱢᱟ ᱱᱤᱡᱮᱨ ᱛᱮ ᱮᱱᱮᱡ ᱥᱮᱨᱮᱧ ᱡᱮᱢᱚᱱ ᱠᱚ ᱜᱤᱫᱽᱨᱟᱹ ᱠᱚ ᱪᱮᱫ ᱫᱚᱦᱚᱭ ᱯᱮ ᱞᱟᱦᱟ ᱥᱮᱫ ᱵᱚᱱ ᱛᱟᱲᱟᱢᱟ ᱛᱟᱭᱚᱢ ᱥᱮᱫ ᱫᱚᱵᱚᱱ ᱦᱤᱲᱤᱧᱮᱫ ᱫᱚ ᱫᱤᱠᱩᱣᱟᱜ ᱛᱮᱜᱮ ᱵᱚᱱ ᱵᱷᱮᱫᱟᱜ ᱠᱟᱱᱟ ᱟᱨ ᱴᱤᱵᱷᱤ ᱢᱳᱵᱟᱭᱤᱞ ᱨᱮᱱᱟᱜ ᱨᱮᱜᱮ ᱵᱚᱱ ᱵᱷᱮᱫᱟᱜ ᱠᱟᱱᱟ ᱛᱚ ᱟᱵᱚᱣᱟᱜ ᱫᱚ ᱛᱤᱥ ᱵᱚᱱ ᱴᱟᱢᱟᱠ ᱛᱩᱢᱫᱟᱜ ᱛᱩᱢᱫᱟᱜ ᱴᱟᱢᱟᱠ ᱨᱩᱫᱚ ᱚᱠᱚᱭᱮ ᱪᱮᱫ ᱟᱵᱚᱱᱟᱭ ᱟᱯᱱᱟᱨ ᱛᱮᱜᱮ ᱪᱮᱫ ᱦᱩᱭᱩᱜ ᱛᱟᱵᱚᱱᱟ ᱟᱪᱪᱷᱟ ᱛᱤᱨᱭᱳ ᱵᱟᱱᱟᱢ ᱚᱱᱟ ᱫᱚ ᱚᱠᱚᱭ ᱪᱮᱫ ᱟᱵᱚᱱᱟᱭ ᱟᱯᱱᱟᱨ ᱛᱮᱜᱮ ᱪᱮᱫ ᱦᱩᱭᱩᱜᱼᱟ ᱢᱟᱨᱮ ᱦᱚᱲ ᱴᱷᱮᱱ ᱜᱮᱯᱮ ᱪᱮᱫᱟ ᱥᱮ ᱱᱟᱣᱟ ᱦᱚᱲ ᱫᱚ ᱚᱠᱟᱨᱮᱯᱮ ᱧᱟᱢᱟ ᱢᱟᱨᱮ ᱦᱚᱲ ᱜᱮᱠᱚ ᱪᱮᱫ ᱟᱯᱮᱭᱟ ᱢᱟᱨᱮ ᱦᱚᱲ ᱜᱮᱞᱮ ᱪᱮᱫ ᱫᱚᱦᱚᱣ ᱟᱯᱮᱭᱟ ᱛᱚᱵᱮ ᱥᱮ ᱟᱯᱮ ᱫᱚᱯᱮ ᱧᱟᱢᱟ ᱱᱤᱛᱳᱜ ᱫᱚ ᱟᱯᱮ ᱫᱚ ᱟᱠᱟ ᱨᱮᱯᱮ ᱧᱟᱢᱟ ᱪᱮᱫ ᱫᱚᱦᱚ ᱠᱟᱜᱯᱮ ᱛᱟᱹᱠᱤ ᱫᱷᱤᱱᱟᱝ ᱦᱤᱞᱳᱜ ᱦᱚᱸ ᱜᱤᱫᱽᱨᱟᱹ ᱠᱚᱯᱮ ᱪᱮᱫ ᱟᱠᱚᱣᱟ ᱛᱟᱹᱠᱤ ᱱᱚᱣᱟ ᱮᱱᱮᱡ ᱥᱮᱨᱮᱧ ᱫᱚ ᱟᱞᱚ ᱵᱚᱱ ᱦᱤᱲᱤᱧᱢᱟ